ᱤᱧ ᱤᱧᱨᱮᱱ ᱯᱮᱲᱟ ᱠᱚ ᱥᱟᱞᱟᱜ ᱞᱩᱜᱩᱵᱩᱨᱩ ᱪᱟᱞᱟᱜ ᱨᱮᱱᱟᱜ ᱟᱹᱰᱤ ᱟᱥ ᱢᱮᱱᱟᱜᱼᱟ ᱚᱸᱰᱮ ᱟᱹᱰᱤ ᱟᱹᱰᱤ ᱫᱤᱥᱚᱢ ᱦᱚᱲ ᱜᱟᱹᱰᱤ ᱵᱷᱟᱲᱟ ᱠᱟᱛᱮᱫ ᱟᱨ ᱵᱟᱝᱢᱟ ᱡᱟᱦᱟᱸ ᱵᱟᱥ ᱪᱟᱞᱟᱜ ᱠᱟᱱᱟ ᱚᱸᱰᱮ ᱧᱩᱛᱩᱢ ᱛᱮ ᱚᱸᱰᱮ ᱴᱤᱠᱤᱴ ᱠᱤᱨᱤᱧ ᱠᱟᱛᱮᱫ ᱩᱱᱠᱩ ᱥᱟᱞᱟᱜ ᱜᱮ ᱪᱟᱞᱟᱜ ᱥᱟᱹᱱᱟᱹᱧ ᱠᱟᱱᱟ ᱢᱮᱱᱫᱚ ᱚᱱᱟ ᱫᱚ ᱟᱵᱚᱨᱮᱱ ᱥᱮᱫᱟᱭ ᱦᱟᱯᱲᱟᱢ ᱠᱚ ᱞᱩᱜᱩᱵᱩᱨᱩ ᱨᱮᱠᱚ ᱴᱷᱟᱶ ᱞᱮᱱᱟ ᱟᱨ ᱚᱸᱰᱮ ᱵᱚᱸᱜᱟ ᱵᱩᱨᱩ ᱠᱚ ᱥᱮᱵᱟ ᱫᱟᱵᱟᱣ ᱟᱠᱟᱫ ᱠᱚᱣᱟ ᱚᱸᱰᱮ ᱟᱹᱰᱤ ᱞᱮᱠᱟᱱ ᱧᱮᱧᱮᱞ ᱥᱤᱛᱟᱹ ᱱᱟᱞᱟ ᱦᱚᱸ ᱢᱮᱱᱟᱜᱼᱟ ᱟᱨ ᱚᱸᱰᱮ ᱵᱟᱹᱞᱤᱧ ᱧᱮᱞ ᱟᱠᱟᱜᱼᱟ ᱧᱮᱞᱢᱟ ᱤᱠᱷᱟᱹᱱ ᱧᱮᱞ ᱪᱟᱞᱟᱜ ᱨᱮᱱᱟᱜ ᱟᱹᱰᱤ ᱟᱥ ᱢᱮᱱᱟᱜᱼᱟ ᱟᱫᱚ ᱱᱮᱥ ᱦᱤᱡᱩᱜ ᱠᱟᱱ ᱥᱮᱨᱢᱟ ᱫᱚ ᱡᱚᱴᱟᱣ ᱠᱟᱛᱮᱫ ᱤᱧᱨᱮᱱ ᱫᱟᱹᱭ ᱛᱮᱧᱟᱝ ᱛᱟᱠᱚ

ᱦᱟᱱᱦᱟᱨᱤᱧ ᱵᱩᱰᱷᱤ ᱦᱚᱸᱞᱮ ᱤᱫᱤ ᱛᱚᱨᱟᱭᱟ ᱢᱮᱱᱛᱮᱧ ᱟᱥᱤᱧ ᱫᱚᱦᱚᱣ ᱠᱟᱜᱼᱟ ᱟᱨ ᱱᱮᱥ ᱫᱚ ᱱᱟᱜ ᱡᱟᱦᱟᱸ ᱞᱮᱠᱟ ᱛᱮᱜᱮ ᱞᱩᱜᱩᱵᱩᱨᱩ ᱚᱱᱟ ᱵᱚᱸᱜᱟ ᱚᱠᱛᱚ ᱨᱮ ᱚᱸᱰᱮ ᱢᱟ ᱥᱚᱦᱨᱟᱭ ᱨᱮᱜᱮ ᱠᱚ ᱵᱚᱸᱜᱟᱭᱟ ᱠᱩᱱᱟᱹᱢᱤ ᱥᱚᱦᱨᱟᱭ ᱨᱮ ᱩᱱ ᱡᱚᱦᱚᱜ ᱜᱮ ᱪᱟᱞᱟᱜ ᱦᱩᱭᱩᱜᱼᱟ ᱠᱤ ᱵᱟᱝ ᱜᱟᱹᱰᱤ ᱵᱷᱟᱲᱟ ᱦᱩᱭᱩᱜᱼᱟ ᱟᱨ ᱠᱷᱟᱱ ᱵᱟᱝᱢᱟ ᱵᱟᱥᱛᱮ ᱡᱟᱦᱟᱸ ᱡᱚᱴᱟᱣ ᱠᱟᱛᱮᱫ ᱦᱚᱲᱠᱚ ᱪᱟᱞᱟᱜ ᱠᱟᱱᱟ ᱚᱱᱟᱛᱮ ᱨᱮᱦᱚᱸᱜᱮ ᱡᱟᱦᱟᱸ ᱞᱮᱠᱟ ᱛᱮᱜᱮ ᱱᱮᱥ ᱫᱚ ᱱᱟᱜ ᱞᱩᱜᱩᱵᱩᱨᱩ ᱫᱚ ᱪᱟᱞᱟᱜ ᱦᱩᱭᱩᱜ ᱜᱮᱭᱟ